ᱦᱚᱸ ᱱᱚᱣᱟ ᱟᱞᱮ ᱥᱮᱫ ᱨᱮ ᱫᱟᱨᱮ ᱱᱟᱹᱲᱤ ᱠᱚ ᱟᱹᱰᱤ ᱢᱚᱡᱽᱜᱮ ᱧᱮᱞᱚᱜᱼᱟ ᱥᱮᱱ ᱞᱮᱱᱠᱷᱟᱱ ᱫᱚ ᱠᱷᱟᱹᱞᱤ ᱚᱱᱟ ᱥᱮᱫ ᱠᱷᱚᱱ ᱨᱩᱣᱟᱹᱲ ᱦᱚᱸ ᱵᱟᱭ ᱥᱟᱱᱟᱣᱟ ᱢᱤᱫᱴᱟᱝ ᱱᱚᱝᱠᱟᱱ ᱡᱟᱭᱜᱟ ᱛᱟᱞᱮ ᱢᱮᱱᱟᱜᱼᱟ ᱡᱮ ᱫᱟᱨᱮ ᱱᱟᱹᱲᱤᱛᱮ ᱱᱚᱝᱠᱟ ᱛᱚᱯᱚᱞ ᱟᱠᱟᱱᱟ ᱥᱮ ᱥᱤᱛᱩᱝ ᱫᱤᱱ ᱠᱚ ᱡᱟᱦᱟᱸᱢ ᱥᱮᱱ ᱟᱠᱟᱱ ᱠᱷᱟᱱ ᱫᱚ ᱚᱸᱰᱮ ᱡᱷᱟᱨᱱᱟ ᱢᱮᱱᱟᱜᱼᱟ ᱚᱱᱟ ᱥᱩᱨ ᱨᱮ ᱟᱹᱰᱤᱜᱟᱱ ᱱᱟᱹᱲᱤ ᱫᱟᱨᱮ ᱢᱮᱱᱟᱜᱼᱟ ᱵᱤᱨ ᱵᱩᱨᱩ ᱢᱮᱱᱟᱜᱼᱟ ᱱᱚᱝᱠᱟᱱ ᱫᱟᱨᱮ ᱢᱮᱱᱟᱜᱼᱟ ᱡᱮ ᱵᱟᱜᱟᱱ ᱟᱠᱟᱱᱟ ᱡᱮ ᱥᱤᱛᱩᱝ ᱵᱮᱲᱟ ᱠᱚᱨᱮ ᱠᱷᱟᱹᱞᱤ ᱚᱱᱟ ᱠᱚᱨᱮ ᱡᱷᱟᱨᱱᱟ ᱦᱤᱸᱥᱤᱫ ᱦᱚᱭᱛᱮ ᱛᱟᱦᱮᱸ ᱟᱠᱟᱱᱜᱮ ᱥᱟᱱᱟᱣᱟ ᱱᱚᱝᱠᱟᱱ ᱡᱟᱭᱜᱟᱨᱮ ᱛᱟᱦᱮᱸ ᱠᱚᱜᱼᱟ ᱡᱮ ᱡᱟᱦᱟᱸ ᱛᱤᱱᱟᱹᱜ ᱜᱮᱢ ᱫᱩᱠ ᱠᱚᱜ ᱡᱟᱦᱟᱸ ᱛᱤᱱᱟᱹᱜᱼᱜᱮ ᱢᱚᱱᱮ ᱨᱮᱛᱟᱢ ᱡᱟᱦᱟᱸ ᱞᱮᱠᱟᱱ ᱵᱟᱹᱲᱤᱡ ᱩᱭᱦᱟᱹᱨ ᱛᱟᱦᱮᱸ ᱠᱚᱜ ᱵᱟᱝ ᱠᱟᱺᱦᱤᱥᱼᱵᱮᱡᱟᱨ ᱛᱟᱦᱮᱸ ᱠᱚᱜ ᱚᱱᱠᱟᱢ ᱡᱟᱭᱜᱟᱨᱮᱢ ᱥᱮᱴᱮᱨ ᱟᱠᱟᱱ ᱠᱷᱟᱱ ᱢᱚᱱᱮ ᱡᱤᱣᱤ ᱠᱚ ᱯᱩᱨᱟᱹ ᱨᱤᱞᱟᱹᱢᱟᱞᱟ ᱨᱮᱭᱟᱲᱜᱮᱢ ᱵᱩᱡᱷᱟᱹᱣ ᱮᱱᱟ ᱱᱚᱝᱠᱟᱱ ᱡᱟᱜᱟᱨᱮ ᱱᱚᱝᱠᱟ ᱞᱮᱠᱟᱱ ᱦᱚᱲ ᱦᱚᱸᱠᱚ ᱦᱤᱡᱩᱜᱼᱟ ᱡᱮ ᱡᱟᱦᱟᱸᱭ ᱦᱚᱲ ᱡᱩᱫᱤ ᱡᱟᱦᱟᱸ ᱥᱮᱫ ᱠᱷᱚᱱ ᱥᱤᱛᱩᱝ ᱞᱚᱞᱚ ᱠᱤᱢᱵᱟ ᱦᱟᱢᱟᱞ ᱜᱟᱢᱟᱞ ᱜᱚᱜ ᱠᱟᱛᱮ ᱟᱡ ᱡᱩᱫᱤ ᱫᱩᱠ ᱫᱷᱟᱨᱟᱭ ᱵᱩᱡᱷᱟᱹᱣᱮᱫᱟ ᱮᱱᱠᱷᱟᱱ ᱚᱱᱟ ᱡᱟᱭᱜᱟ ᱫᱚ ᱥᱮᱴᱮᱨᱚᱜ ᱜᱮ ᱥᱟᱱᱟᱭᱮᱭᱟ ᱮᱱᱠᱷᱟᱱ ᱟᱨᱦᱚᱸ ᱱᱚᱝᱠᱟᱜᱮ ᱟᱹᱰᱤ ᱟᱹᱰᱤᱜᱟᱱ ᱡᱟᱭᱜᱟ ᱢᱮᱱᱟᱜᱼᱟ ᱟᱨ ᱢᱤᱫᱴᱮᱱ ᱡᱟᱭᱜᱟ ᱨᱮᱫᱚ ᱠᱷᱟᱹᱞᱤ ᱪᱮᱬᱮ ᱪᱤᱯᱨᱩᱫ ᱦᱚᱸ ᱚᱱᱟ ᱥᱩᱨ ᱨᱮ ᱯᱩᱨᱟᱹ ᱢᱮᱱᱟᱜ ᱠᱚᱣᱟ ᱡᱟᱦᱟᱸᱜᱮ ᱫᱟᱜ ᱛᱮᱛᱟᱝ ᱫᱟᱠᱟ ᱨᱮᱸᱜᱮᱡᱽ ᱛᱮᱠᱚ ᱛᱟᱦᱮᱸ ᱠᱚᱜᱼᱟ ᱪᱮᱬᱮ ᱠᱚᱦᱚᱸ ᱚᱱᱟ ᱚᱠᱛᱚ ᱨᱮᱠᱚ ᱦᱤᱡᱩᱜᱼᱟ ᱡᱤᱣᱤ ᱨᱟᱲᱮᱡ ᱠᱚ ᱨᱟᱜ ᱜᱚᱫᱚ ᱫᱟᱨᱮ ᱱᱟᱹᱲᱤᱛᱮ ᱛᱚᱯᱚᱞ ᱟᱠᱟᱱ ᱵᱤᱨ ᱵᱩᱨᱩ ᱪᱮᱬᱮ ᱠᱚᱣᱟᱜ ᱨᱟᱜ ᱟᱲᱟᱝᱛᱮ ᱢᱚᱱᱮ ᱡᱤᱣᱤ ᱠᱚ ᱛᱮᱦᱚᱸ ᱨᱟᱹᱥᱠᱟᱹ ᱨᱮᱜᱮᱢ ᱵᱩᱡᱷᱟᱹᱣᱟ ᱢᱟᱲᱟᱝ ᱢᱟᱲᱟᱝ ᱦᱚᱲ ᱠᱚᱠᱚ ᱛᱟᱦᱮᱸ ᱠᱟᱱᱟ ᱛᱤᱨᱮ ᱛᱤᱨᱭᱳ ᱵᱟᱱᱟᱢ ᱥᱟᱲᱮᱭᱟ ᱵᱤᱨ ᱪᱮᱬᱮ ᱠᱚᱣᱟᱜ ᱨᱟᱜ ᱚᱱᱟ ᱥᱟᱶᱛᱮ ᱢᱮᱥᱟᱜᱼᱟ ᱮᱱᱠᱷᱟᱱ ᱟᱹᱰᱤ ᱨᱟᱹᱥᱠᱟᱹ ᱢᱚᱡᱽᱜᱮᱢ ᱵᱩᱡᱷᱟᱹᱣ ᱜᱚᱫᱟ